ᱵᱟᱥ ᱜᱟᱹᱰᱤ ᱴᱨᱮᱱ ᱜᱟᱹᱰᱤ ᱩᱰᱟᱹᱜ ᱜᱟᱹᱰᱤ ᱰᱩᱞᱩᱝ ᱜᱟᱹᱰᱤ ᱥᱟᱜᱟᱲ ᱜᱟᱹᱰᱤ ᱡᱟᱦᱟᱡᱽ ᱜᱟᱹᱰᱤ ᱚᱱᱟᱠᱚ ᱡᱟᱦᱟᱡᱽ ᱫᱚ ᱫᱟᱜ ᱨᱮᱠᱚ ᱪᱟᱹᱞᱩᱭᱟ ᱩᱰᱟᱹᱜ ᱜᱟᱹᱰᱤ ᱫᱚ ᱥᱮᱨᱢᱟ ᱨᱮᱠᱚ